ᱳᱻ ᱢᱮᱱᱫᱟ ᱧ ᱢᱟᱱᱠᱚᱨ ᱨᱮᱱ ᱤᱞᱮᱠᱴᱨᱤᱠᱥᱤᱭᱟᱱᱮᱢ ᱞᱟ ᱭᱮᱫᱟ ᱛᱚ ᱳᱻ ᱤᱧ ᱱᱚᱭ ᱢᱚᱱᱤᱞᱟᱧ ᱞᱟ ᱭᱮᱫᱟ ᱠᱷᱟᱱᱰᱟ ᱰᱟᱝᱜᱟ ᱡᱟᱜᱽᱱᱟ ᱴᱚᱞᱟ ᱠᱷᱚᱱ ᱚ ᱢᱮᱱᱮᱫ ᱛᱟᱦᱮᱸᱱᱟᱹᱧ ᱱᱚᱣᱟ ᱟᱞᱮ ᱚᱲᱟᱜ ᱨᱮ ᱢᱤᱫᱴᱮᱱ ᱢᱤᱱᱤ ᱥᱟᱵᱽᱢᱟᱨᱥᱟᱞ ᱢᱮᱱᱟᱜ ᱟᱠᱟᱫᱟ ᱚᱱᱟᱨᱮ ᱵᱷᱟ ᱜᱮ ᱴᱷᱤᱠᱛᱮ ᱫᱟᱜ ᱵᱟᱝ ᱨᱟᱠᱟᱵᱚᱜ ᱠᱟᱱᱟ ᱪᱮᱠᱟᱪᱚ ᱢᱟᱡᱷᱮ ᱢᱟᱡᱷᱮ ᱡᱚᱨᱚᱜ ᱠᱟᱱᱟ ᱟᱵᱟᱨ ᱵᱚᱱᱫᱚᱜ ᱠᱟᱱᱟ ᱦᱮᱸ ᱠᱷᱟᱨᱟᱯᱟᱠᱟᱱᱟ ᱦᱮᱸ ᱵᱷᱟ ᱜᱮ ᱴᱷᱤᱠᱞᱮ ᱧᱮᱞᱟᱠᱟᱫᱟ ᱚᱱᱟ ᱥᱟᱵᱽᱢᱟᱨᱥᱟᱞ ᱢᱟᱛᱚ ᱟᱢᱜᱮᱛᱚᱢ ᱞᱟᱜᱟᱣ ᱦᱚᱴᱚᱞᱮᱫᱟ ᱦᱮᱸ ᱵᱷᱟ ᱜᱮ ᱵᱷᱟ ᱜᱮ ᱴᱷᱤᱠᱛᱮ ᱫᱟᱜ ᱠᱚ ᱵᱟᱝ ᱩᱰᱩᱠᱚᱜ ᱠᱟᱱᱟ ᱚᱸ ᱛᱚᱠᱷᱚᱱ ᱢᱟᱛᱚᱢ ᱞᱟ ᱭ ᱠᱮᱫᱟ ᱵᱷᱟ ᱜᱮ ᱠᱳᱣᱟᱞᱤᱴᱤ ᱟᱨ ᱱᱚᱜᱼᱚᱭ ᱱᱮᱛᱚᱜ ᱢᱟ ᱢᱚᱸᱡᱽ ᱛᱮ ᱫᱟᱜ ᱠᱚᱦᱚᱸ ᱵᱟᱝ ᱩᱰᱩᱠᱚᱜ ᱠᱟᱱᱟ ᱟᱸᱻ ᱚᱱᱟᱜᱤ ᱵᱟᱜᱟᱣᱮᱢ ᱦᱮᱡ ᱠᱚᱜᱼᱟ ᱚᱻ ᱦᱮᱸ ᱦᱮᱸ ᱦᱩᱸ ᱚᱻ ᱚᱻ ᱟᱫᱚ ᱩᱱᱤ ᱟᱢᱥᱟᱣᱛᱮ ᱡᱟᱦᱟᱸᱭ ᱠᱟ ᱢᱤᱭᱮᱫ ᱩᱱᱤᱫᱚ ᱵᱟ ᱱᱩᱭ ᱠᱟᱫᱮᱛᱮ ᱚᱻ ᱟᱫᱚ ᱚᱱᱟᱠᱚ ᱦᱮᱸ ᱚᱱᱟᱠᱚ ᱯᱷᱳᱱ ᱠᱟᱛᱮᱢ ᱞᱟ ᱭᱟᱧᱟ ᱦᱟᱜ ᱟᱨᱚ ᱪᱮᱫ ᱚᱱᱟᱠᱚ ᱵᱟᱜᱟᱣ ᱞᱟ ᱜᱤᱜ ᱪᱮᱫ ᱠᱚ ᱞᱟᱜᱟᱜᱼᱟ ᱢᱚᱸᱡᱽᱛᱮ ᱵᱷᱟ ᱜᱮ ᱴᱷᱤᱠᱤ ᱵᱟᱝ ᱨᱟᱠᱟᱵᱟ ᱚᱻ ᱟᱫᱚ ᱠᱷᱳᱨᱪ ᱦᱩᱸ ᱟᱫᱚ ᱟᱫᱚ ᱠᱷᱚᱨᱪᱟ ᱞᱟᱜᱟᱜ ᱨᱮᱦᱚᱢ ᱪᱤᱠᱟᱹᱭᱟ ᱫᱟᱜ ᱛᱚ ᱦᱟᱛᱟᱣ ᱦᱩᱭᱩᱜᱼᱟ ᱧᱩᱼᱜᱤ ᱦᱩᱭᱩᱜᱼᱟ ᱫᱟᱜ ᱛᱚ ᱦᱩᱸᱻ

ᱵᱟᱝ ᱵᱟᱝ ᱜᱤᱫᱽᱨᱟᱹ ᱦᱚᱲᱫᱚ ᱢᱮᱱᱟᱜ ᱫᱚ ᱢᱮᱱᱟᱜ ᱠᱚᱜᱮᱭᱟ ᱩᱱᱠᱩ ᱦᱚᱸᱠᱚ ᱪᱟ ᱞᱩᱭ ᱜᱮᱭᱟ ᱪᱟ ᱞᱩ ᱫᱚ ᱟᱫᱚ ᱤᱭᱟ ᱟᱞᱮ ᱨᱮ ᱡᱚᱛᱚ ᱦᱚᱲᱟᱜ ᱪᱟ ᱞᱩᱛᱮᱜᱮ ᱢᱟᱱᱮ ᱢᱟᱡᱷᱮ ᱢᱟᱡᱷᱮ ᱫᱟᱜ ᱡᱚᱨᱚᱜ ᱠᱟᱱᱟ ᱟᱫᱚ ᱟᱵᱟᱨ ᱟᱡ ᱛᱮᱜᱮ ᱵᱚᱱᱫᱚᱜ ᱠᱟᱱᱟ ᱚᱱᱟᱜᱮ ᱵᱟᱝᱞᱮ ᱵᱩᱡᱷ ᱫᱟ ᱲᱮᱭᱟᱜ ᱠᱟᱱᱟ ᱪᱤᱠᱟᱛᱮ ᱟᱹᱰᱤᱜᱮ ᱢᱟᱱᱮ ᱚᱱᱠᱟᱭᱮᱱᱟ ᱟᱫᱚ ᱟᱢᱮᱢ ᱦᱮᱡᱠᱟᱛᱮᱢ ᱧᱮᱞᱟ ᱵᱷᱟ ᱜᱮᱴᱷᱤᱠ ᱚᱠᱟᱴᱷᱮᱡ ᱪᱤᱠᱟᱹ ᱟᱠᱟᱱᱟ ᱵᱟᱝ ᱪᱤᱠᱟᱹ ᱟᱠᱟᱱᱟ ᱵᱮᱥ ᱥᱚᱵᱽ ᱥᱚᱢᱚᱭ ᱟᱞᱮᱦᱚᱸ ᱚᱲᱟᱜ ᱠᱚᱨᱮ ᱵᱟᱝᱞᱮ ᱛᱟᱦᱮᱱᱟ ᱛᱚ ᱟᱫᱚ ᱚᱱᱟᱛᱮ ᱫᱟᱜ ᱠᱚᱦᱚᱸ ᱵᱟᱝ ᱛᱟᱦᱮᱱ ᱠᱷᱟᱡ ᱚᱱᱟᱛᱮ ᱜᱤᱫᱽᱨᱟᱹ ᱠᱚᱦᱚᱸ ᱢᱟᱡᱷᱮ ᱢᱟᱡᱷᱮ ᱪᱟ ᱞᱩᱫᱚ ᱵᱚᱞᱮ ᱠᱚ ᱪᱟ ᱞᱩᱭ ᱜᱮᱭᱟ

ᱦᱮᱸ ᱦᱮᱸ ᱚ ᱴᱷᱤᱠ ᱜᱮᱭᱟ ᱦᱮᱸ ᱵᱟᱨ ᱯᱮ ᱫᱤᱱ ᱟ ᱰᱤ ᱠᱚᱥᱴᱚ ᱠᱟᱛᱮᱫ ᱫᱟᱜ ᱠᱚᱞᱮ ᱞᱳᱭᱮᱫᱟ ᱫᱟᱜᱼᱦᱚᱸ ᱢᱚᱸᱡᱽᱛᱮ ᱵᱟᱝ ᱡᱚᱨᱚᱜ ᱠᱟᱱᱟ ᱴᱷᱤᱠᱜᱮᱭᱟ ᱦᱮᱸ ᱴᱷᱤᱠᱜᱮᱭᱟ ᱛᱚᱵᱮ ᱜᱟᱯᱟ ᱦᱤᱡᱩᱜ ᱟᱵᱮᱱ ᱴᱷᱤᱠᱜᱮᱭᱟ ᱫᱚᱦᱚᱭᱢᱮ ᱛᱚᱵᱮ